ᱱᱟᱲᱠᱟ ᱦᱟᱥᱟ ᱛᱮ ᱱᱟᱲᱠᱟ ᱞᱮᱠᱷᱟᱱ ᱟᱨ ᱥᱩᱱᱩᱢ ᱚᱡᱚᱜ ᱠᱟᱛᱮᱫ ᱱᱟᱹᱠᱤᱡ ᱞᱮᱠᱷᱟᱱ ᱩᱵ ᱫᱚ ᱱᱟᱯᱟᱭ ᱜᱮ ᱛᱟᱦᱮᱸᱱᱟ ᱢᱮᱸᱫᱼᱟᱦᱟᱸ ᱫᱚ ᱱᱟᱦᱟᱜ ᱫᱚ ᱟᱹᱰᱤ ᱨᱚᱠᱚᱢ ᱚᱡᱚᱜ ᱟᱜ ᱠᱚ ᱩᱰᱩᱝ ᱟᱠᱟᱫᱟ ᱟ ᱚᱱᱟ ᱠᱚ ᱚᱡᱚᱜ ᱞᱮᱠᱷᱟᱱ ᱢᱮᱸᱫ ᱟᱸᱦᱟᱸ ᱱᱟᱯᱟᱭ ᱧᱮᱞᱚᱜ ᱟ